ᱦᱮᱸ ᱦᱮᱞᱳ ᱦᱳᱭ ᱡᱚᱦᱟᱨ ᱡᱚᱦᱟᱨ ᱡᱚᱦᱟᱨ ᱞᱟᱹᱭ ᱵᱤᱱ ᱢᱟᱥᱮ ᱟᱹᱞᱤᱧ ᱱᱤᱛᱚᱜ ᱦᱚᱸ ᱤᱱᱠᱟᱹ ᱵᱟᱦᱨᱮ ᱥᱮᱫ ᱨᱮ ᱢᱮᱱᱟᱜ ᱞᱤᱧᱟᱹ ᱟᱫᱚ ᱢᱟ ᱞᱟᱹᱭ ᱵᱤᱱ ᱥᱮ ᱦᱟᱸᱜ ᱦᱳᱭ ᱦᱳᱭ ᱟᱪᱪᱷᱟ ᱟᱪᱪᱷᱟ ᱪᱮᱫ ᱚᱼᱦᱚᱸ ᱟᱪᱪᱷᱟ ᱩᱱᱤ ᱤᱭᱟᱹ ᱢᱟᱺᱡᱷᱤ ᱨᱟᱢᱫᱟᱥ ᱴᱩᱰᱩ ᱵᱟᱨᱮ ᱛᱮ ᱚᱻ ᱟᱪᱪᱷᱟ ᱟᱪᱪᱷᱟ ᱟᱪᱪᱷᱟ ᱟᱫᱚ ᱩᱱᱤ ᱢᱟᱺᱡᱷᱤ ᱨᱟᱢᱫᱟᱥ ᱴᱩᱰᱩ ᱫᱚ ᱩᱱᱤ ᱴᱷᱤᱠᱟᱹᱭᱮᱭᱟᱵᱤᱱ ᱵᱟᱲᱟᱭᱟᱵᱤᱱ ᱚᱠᱟᱨᱮ ᱡᱚᱱᱚᱢ ᱞᱮᱱᱟᱭ ᱵᱟᱝ ᱜᱮᱥᱮ ᱚ ᱦᱚᱸ ᱩᱱᱤᱭᱟᱜ ᱟᱛᱳ ᱛᱟᱭ ᱫᱚ ᱟᱛᱳ ᱫᱚ ᱱᱟᱦᱟᱜ ᱤᱭᱟᱹ ᱜᱷᱟᱴᱥᱤᱞᱟᱹ ᱦᱮᱸ ᱜᱷᱟᱴᱥᱤᱞᱟᱹ ᱦᱟᱸᱜ ᱱᱚᱣᱟ ᱤᱭᱟᱹ ᱠᱟᱹᱲᱣᱟᱹᱠᱟᱴᱟ ᱠᱚ ᱢᱮᱱᱟ ᱚᱱᱟ ᱫᱟᱢᱯᱟᱲᱟ ᱨᱮ ᱤᱭᱟᱹᱜᱼᱟ ᱦᱳᱭ ᱚᱸᱰᱮ ᱨᱮᱱ ᱦᱳᱭ ᱚᱸᱰᱮ ᱱᱟᱜ ᱟᱡᱟᱜ ᱦᱟᱸᱜ ᱡᱚᱱᱚᱢ ᱤᱭᱟᱹ ᱛᱟᱭ ᱫᱚ ᱦᱳᱭ ᱱᱚᱛᱮ ᱱᱤᱡ ᱠᱟᱱ ᱜᱮᱭᱟᱭ ᱟᱫᱚ ᱱᱩᱭ ᱫᱚ ᱟᱹᱰᱤ ᱵᱮᱥ ᱢᱟᱱᱮ ᱢᱟᱲᱟᱝ ᱚᱱᱚᱞᱤᱭᱟᱹ ᱞᱮᱠᱟᱱ ᱨᱟᱭᱴᱟᱨᱮ ᱛᱟᱦᱮᱸ ᱞᱮᱱᱟᱭ ᱦᱳᱭ ᱟᱨ ᱱᱩᱭ ᱟᱹᱰᱤ ᱥᱮᱬᱟ ᱥᱮᱬᱟ ᱰᱤᱜᱽᱨᱤ ᱠᱚᱭ ᱧᱟᱢ ᱟᱠᱟᱫ ᱟᱭ ᱩᱯᱟᱫᱷᱤ ᱠᱚᱭ ᱧᱟᱢ ᱟᱠᱟᱫᱼᱟ ᱡᱮᱢᱚᱱ ᱰᱚᱠᱴᱚᱨᱮᱴ ᱰᱤᱜᱽᱨᱤ ᱠᱚᱭ ᱧᱟᱢ ᱟᱠᱟᱫ ᱟᱭ ᱦᱮᱸ ᱥᱮ ᱟᱹᱰᱤ ᱵᱮᱥ ᱱᱩᱭ ᱫᱚ ᱢᱟᱱᱮ ᱨᱟᱭᱴᱟᱨᱮ ᱛᱟᱦᱮᱸ ᱞᱮᱱᱟ ᱟᱡᱟᱜ ᱥᱚᱢᱚᱭ ᱨᱮᱫᱚ ᱟᱹᱰᱤ ᱵᱮᱥ ᱵᱮᱥ ᱯᱩᱛᱷᱤ ᱱᱩᱭ ᱫᱚᱭ ᱤᱭᱟᱹ ᱞᱮᱫ ᱟᱭ ᱦᱮᱸ ᱩᱱᱤᱭᱟᱜ ᱡᱚᱱᱚᱢ ᱚ ᱦᱚᱸ ᱡᱚᱱᱚᱢ ᱫᱚ ᱩᱱᱤ ᱫᱚ ᱫᱳ ᱚᱠᱴᱚᱵᱚᱨ ᱤᱭᱟᱹ ᱱᱟᱭᱤᱱᱴᱤᱱ ᱯᱷᱤᱯᱴᱤ ᱯᱷᱳᱨ ᱨᱮ ᱦᱳᱭ ᱫᱳ ᱚᱠᱴᱚᱵᱚᱨ ᱱᱟᱭᱤᱱᱴᱤᱱ ᱯᱷᱤᱯᱴᱤ ᱯᱷᱳᱨ ᱨᱮ ᱩᱱᱤ ᱫᱚ ᱡᱚᱱᱚᱢ ᱞᱮᱱᱟᱭ ᱟᱨ ᱠᱟᱹᱲᱣᱟᱹᱠᱟᱴᱟ ᱦᱮᱸ ᱱᱤᱛᱚᱜ ᱫᱚ ᱩᱱᱤ ᱫᱚ ᱱᱟᱦᱟᱜ ᱵᱟᱹᱱᱩᱜ ᱮᱭᱟ ᱱᱤᱛᱚᱜ ᱫᱚ ᱫᱟᱱᱟᱝ ᱠᱟᱱᱟᱭ ᱟᱵᱚ ᱠᱷᱚᱱ ᱫᱚ ᱦᱟᱸᱜ ᱦᱳᱭ ᱱᱤᱛᱚᱜ ᱟᱨ ᱫᱟᱱᱟᱝ ᱫᱚ ᱤᱱᱟᱹ ᱰᱷᱮᱨ ᱫᱤᱱ ᱫᱚ ᱵᱟᱭ ᱦᱩᱭ ᱠᱟᱱᱟ ᱦᱮᱸᱥᱮ ᱦᱳᱭ ᱰᱷᱮᱨ ᱫᱤᱱ ᱫᱚ ᱵᱟᱭ ᱦᱩᱭ ᱠᱟᱱᱟ ᱫᱟᱱᱟᱝ ᱠᱟᱛᱮᱫ ᱫᱚ ᱱᱟᱦᱟᱜ ᱦᱮᱸᱥᱮ ᱦᱮᱸ ᱱᱟᱣᱟ ᱱᱟᱣᱟ ᱧᱚᱜ ᱜᱮ ᱦᱟᱸᱜ ᱢᱟᱱᱮ ᱰᱷᱮᱨ ᱱᱟᱣᱟ ᱩᱛᱟᱹᱨ ᱦᱚᱸ ᱵᱟᱝ ᱜᱮ ᱢᱟᱱᱮ ᱱᱚᱣᱟ ᱟᱛᱳ ᱨᱮ ᱥᱮᱫᱟᱭ ᱧᱚᱜᱤᱡ ᱛᱟᱦᱮᱸ ᱞᱮᱱᱟᱭ ᱛᱚ ᱦᱳᱭ ᱟᱨ ᱩᱱᱤ ᱫᱚ ᱱᱤᱭᱟᱹ ᱯᱮᱲᱟ ᱦᱚᱲ ᱞᱮᱠᱟᱱᱤᱡ ᱤᱭᱟᱹ ᱠᱟᱱᱜᱮ ᱛᱟᱦᱮᱸ ᱞᱮᱱᱟᱭ ᱛᱟᱦᱮᱸᱫ ᱦᱳᱭ ᱦᱳᱭ ᱟᱹᱰᱤ ᱵᱮᱥ ᱜᱮ ᱛᱟᱦᱮᱱᱟ ᱦᱳᱭ ᱦᱳᱭ ᱟᱫᱚ ᱱᱩᱭ ᱠᱚ ᱢᱩᱠᱷᱚᱥᱛᱚ ᱠᱟᱭ ᱵᱤᱱ ᱦᱮᱸᱥᱮ ᱦᱳᱭ ᱟᱨ ᱡᱟᱦᱟᱸ ᱠᱚᱨᱮ ᱡᱩᱫᱤ ᱟᱹᱵᱤᱱ ᱚᱱᱠᱟ ᱰᱟᱣᱩᱴ ᱵᱤᱱ ᱵᱩᱡᱷᱟᱹᱣᱟᱵᱤᱱ ᱦᱟᱸᱜ ᱦᱮᱸᱥᱮ ᱱᱩᱭ ᱵᱟᱨᱮ ᱛᱮ ᱦᱚᱸ ᱠᱷᱟᱱ ᱚᱱᱟ ᱠᱚᱫᱚ ᱟᱨ ᱱᱟᱦᱟᱜ ᱯᱷᱳᱱ ᱟᱹᱞᱤᱧ ᱵᱤᱱ ᱦᱟᱸᱜ ᱟᱹᱞᱤᱧ ᱦᱟᱸᱜ ᱦᱟᱢᱮᱥᱟ ᱞᱤᱧ ᱦᱮᱸ ᱟᱹᱵᱤᱱ ᱥᱟᱦᱟᱡᱡᱚ ᱵᱟᱠᱷᱨᱟ ᱟᱹᱞᱤᱧ ᱢᱮᱱᱟᱜ ᱞᱤᱧᱟᱹ ᱦᱟᱸᱜ ᱦᱮᱸᱥᱮ ᱦᱳᱭ ᱦᱳᱭ ᱦᱳᱭ ᱱᱩᱭ ᱫᱚ ᱟᱹᱰᱤ ᱟᱹᱰᱤ ᱦᱟᱸᱜ ᱢᱟᱱᱮ ᱤᱭᱟᱹ ᱢᱟᱱᱮ ᱤᱱᱯᱚᱨᱴᱮᱱᱴ ᱜᱮᱭᱟ ᱱᱩᱭ ᱫᱚ ᱦᱳᱭ ᱱᱩᱭ ᱫᱚ ᱦᱟᱨ ᱮᱠᱡᱟᱢ ᱨᱮᱭ ᱦᱤᱡᱩᱜ ᱜᱮᱭᱟᱭ ᱟᱨ ᱟᱯᱮᱭᱟᱜ ᱚᱱᱟ ᱥᱤᱞᱮᱵᱟᱥ ᱨᱮᱦᱚᱸ ᱱᱩᱭ ᱫᱚ ᱢᱮᱱᱟᱭᱟ ᱦᱟᱸᱜ ᱫᱷᱮᱭᱟᱱ ᱠᱟᱭ ᱵᱤᱱ ᱦᱮᱸᱥᱮ ᱦᱳᱭ ᱮᱱᱠᱷᱟᱱ ᱱᱩᱭ ᱫᱚ ᱦᱟᱸᱜ ᱠᱟᱹᱴᱤᱡ ᱵᱮᱥ ᱧᱚᱜ ᱦᱟᱸᱜ ᱤᱭᱟᱹ ᱯᱟᱲᱦᱟᱣ ᱧᱚᱜ ᱠᱟᱭ ᱵᱤᱱ ᱦᱟᱸᱜ ᱦᱳᱭ ᱦᱳᱭ ᱦᱚᱸ ᱟᱹᱞᱤᱧ ᱦᱮᱸ ᱵᱩᱡᱷᱟᱹᱣ ᱧᱟᱢ ᱠᱮᱫ ᱜᱮᱭᱟᱢ ᱯᱟᱞᱮᱱ ᱱᱩᱭᱟᱜ ᱵᱟᱨᱮᱛᱮ ᱯᱟᱞᱮᱱ ᱠᱤᱪᱷᱩ ᱦᱳᱭ ᱟᱪᱪᱷᱟ ᱴᱷᱤᱠ ᱜᱮᱭᱟ ᱛᱟᱦᱚᱞᱮ ᱢᱟ ᱛᱚᱵᱮ ᱦᱮᱸ ᱡᱟᱦᱟᱸ ᱞᱮᱠᱟᱢ ᱰᱟᱣᱩᱴᱚᱜ ᱠᱷᱟᱱ ᱯᱷᱳᱱ ᱢᱮ ᱦᱟᱸᱜ ᱫᱚᱦᱲᱟ ᱦᱮᱸ ᱟᱨ ᱴᱷᱤᱠ ᱛᱟᱦᱚᱞᱮ ᱢᱟ